ᱥᱟᱶᱟᱨ ᱨᱮ ᱫᱩᱨᱱᱤᱛᱤ ᱱᱤᱭᱮᱧ ᱢᱮᱱᱫᱟ ᱡᱮᱭᱥᱮ ᱢᱤᱫᱴᱮᱱ ᱨᱩᱜᱤ ᱦᱚᱥᱯᱤᱴᱟᱞ ᱵᱟ ᱱᱟᱨᱥᱤᱝ ᱦᱳᱢ ᱨᱮ ᱮᱰᱢᱤᱴ ᱠᱟᱹᱫᱟᱹᱧ ᱟᱹᱱᱤ ᱮᱰᱢᱤᱴ ᱠᱟᱛᱮ ᱡᱳᱨ ᱴᱤᱴᱢᱮᱱᱴ ᱦᱩᱭᱩᱜ ᱠᱟᱱ ᱛᱟᱭᱟ ᱨᱟᱱ ᱮᱢᱟᱭ ᱠᱟᱱᱟ ᱥᱤᱞᱟᱭᱮ ᱮᱢ ᱫᱮᱭᱟᱭ ᱟᱨᱚ ᱠᱤᱪᱷᱩ ᱴᱨᱤᱴᱢᱮᱱᱴ ᱦᱩᱭᱩᱜ ᱠᱟᱱ ᱛᱟᱭᱟ ᱟᱫᱚ ᱤᱧ ᱴᱷᱮᱱ ᱫᱚ ᱯᱚᱭᱥᱟ ᱵᱟᱹᱱᱩᱜᱼᱟ ᱚᱸᱰᱮ ᱫᱚ ᱱᱟᱨᱥᱤᱝ ᱦᱳᱢᱨᱮ ᱱᱟᱨᱥᱤᱝ ᱦᱳᱢᱨᱮ ᱢᱟᱱᱮ ᱦᱮᱞᱯᱷ ᱠᱟᱛᱮ ᱦᱟᱛᱟᱣ ᱫᱟᱭ ᱴᱟᱠᱟ ᱯᱚᱭᱥᱟ ᱵᱟᱝ ᱵᱟᱝ ᱠᱟᱴᱟᱜ ᱠᱟᱱᱟ ᱯᱚᱭᱥᱟ ᱦᱟᱛᱟᱣ ᱫᱟᱭ ᱛᱚᱠᱷᱚᱱ ᱟᱨ ᱢᱤᱫᱴᱤᱡ ᱦᱩᱭᱩᱜ ᱠᱟᱱᱟ ᱡᱮᱭᱥᱮ ᱥᱚᱨᱠᱟᱨᱤ ᱥᱚᱨᱠᱟᱨᱤ ᱟᱵᱚ ᱞᱟᱹᱜᱤᱫ ᱱᱟᱱᱟ ᱨᱚᱠᱚᱢ ᱥᱩᱵᱤᱫᱷᱟᱭ ᱠᱩᱞ ᱫᱟᱭ ᱠᱤᱱᱛᱩ ᱚᱱᱟ ᱥᱩᱵᱤᱫᱷᱟ ᱟᱵᱚ ᱴᱷᱮᱡ ᱵᱟᱝ ᱦᱤᱡᱩᱜ ᱠᱟᱱᱟ ᱡᱮᱭᱥᱮ ᱦᱮᱞᱛᱷ ᱥᱮᱱᱴᱟᱨ ᱨᱮ ᱦᱤᱡᱩᱜ ᱠᱟᱱᱟ ᱦᱮᱞᱛᱷ ᱥᱮᱱᱴᱟᱨ ᱨᱮ ᱦᱤᱡᱩᱜ ᱠᱟᱱᱟ ᱚᱱᱟ ᱦᱚᱸ ᱥᱚᱨᱠᱟᱨ ᱱᱟᱱᱟ ᱨᱚᱠᱚᱢ ᱨᱟᱱ ᱮ ᱚᱞ ᱫᱟᱭ ᱠᱤᱱᱛᱩ ᱚᱱᱟ ᱨᱟᱱ ᱮᱴᱟᱜ ᱫᱤᱠᱩ ᱟᱠᱷᱨᱤᱧ ᱠᱮᱫᱟ ᱠᱤᱱᱛᱩ ᱟᱵᱚ ᱴᱷᱮᱡ ᱥᱩᱵᱤᱫᱷᱟ ᱵᱟᱝ ᱦᱤᱡᱩᱜ ᱠᱟᱱᱟ ᱚᱱᱟ ᱦᱚᱸ ᱢᱤᱫᱴᱤᱡ ᱫᱩᱨᱱᱤᱛᱤ ᱦᱩᱭᱩᱜ ᱠᱟᱱᱟ ᱟᱨ ᱤᱧᱟᱹᱜ ᱢᱟᱱᱮ ᱤᱧᱟᱹᱜ ᱢᱤᱫᱴᱤᱡ ᱫᱩᱨᱱᱤᱛᱤ ᱦᱩᱭ ᱞᱮᱱᱟ ᱡᱮᱭᱥᱮ ᱤᱧ ᱦᱟᱹᱥᱩ ᱞᱮᱱᱟᱧ ᱥᱮ ᱢᱤᱫᱴᱤᱡ ᱚᱲᱟᱜ ᱦᱚᱲ ᱠᱚ ᱢᱮᱛᱟᱜ ᱠᱚᱣᱟᱧ ᱡᱮ ᱱᱤᱭᱟᱹ ᱱᱟᱨᱥᱤᱝ ᱦᱳᱢᱤᱧ ᱥᱮᱱ ᱞᱮᱱᱟ ᱟᱨ ᱚᱸᱰᱮ ᱫᱚ ᱠᱷᱟᱹᱞᱤ ᱵᱷᱮᱞ ᱠᱟᱛᱨᱮ ᱠᱟᱹᱢᱤ ᱦᱩᱭᱩᱜ ᱠᱟᱱᱟ ᱠᱟᱹᱢᱤ ᱦᱩᱭᱩᱜ ᱠᱟᱱᱟ ᱚᱸᱰᱮ ᱵᱟᱠᱚ ᱮᱰᱢᱤᱴ ᱞᱮᱫᱤᱧᱟᱹ ᱛᱤᱜᱤ ᱟᱨ ᱥᱚᱨᱠᱟᱨᱤᱧ ᱚᱱᱟ ᱛᱟᱞᱟᱛᱮ ᱤᱧ ᱥᱚᱨᱠᱟᱨ ᱦᱚᱥᱯᱤᱴᱟᱞ ᱤᱧ ᱥᱮᱱ ᱞᱮᱱᱟ ᱚᱸᱰᱮ ᱦᱚᱸ ᱪᱟᱞᱟᱣ ᱠᱟᱛᱮ ᱮᱰᱢᱤᱴ ᱠᱟᱛᱮ ᱮᱰᱢᱤᱴ ᱠᱟᱛᱮ ᱨᱟᱱ ᱥᱮᱞᱟᱭ ᱠᱚ ᱮᱢᱟᱫᱤᱧᱟ ᱠᱤᱱᱛᱩ ᱡᱟ ᱪᱟᱵᱟ ᱠᱚᱣᱟᱧ ᱢᱮᱛᱟ ᱠᱚᱣᱟᱧ ᱡᱮ ᱤᱧᱟᱹᱜ ᱥᱮᱞᱟᱭᱤᱱ ᱪᱟᱵᱟᱣ ᱠᱟᱱᱟ ᱮᱴᱟᱜ ᱟᱜ ᱮᱢᱟᱹᱧ ᱯᱮ ᱵᱟ ᱱᱤᱭᱟᱹ ᱠᱚ ᱤᱢᱟᱹᱧ ᱯᱮ ᱠᱤᱱᱛᱩ ᱰᱚᱠᱴᱚᱨᱮ ᱢᱮᱱ ᱠᱮᱫᱟᱭ ᱡᱮ ᱟᱢᱟᱜ ᱱᱚᱰᱮ ᱦᱚᱥᱯᱤᱴᱟᱞ ᱨᱮ ᱢᱟᱭᱟᱝ ᱵᱟᱹᱱᱩᱜᱼᱟ ᱟᱢ ᱮᱴᱟᱜ ᱫᱚᱠᱟᱱ ᱠᱷᱚᱱᱤᱧ ᱦᱟᱛᱟᱣ ᱟᱹᱜᱩᱭ ᱢᱮ ᱟᱨ ᱚᱱᱟ ᱦᱚᱸ ᱢᱤᱫᱴᱤᱡ ᱫᱩᱨᱱᱤᱛᱤ ᱦᱩᱭᱩᱜ ᱠᱟᱱᱟ